ᱤᱧᱟᱹᱜ ᱢᱮᱱᱛᱮ ᱫᱚ ᱢᱤᱫᱴᱤᱡ ᱪᱟᱯ ᱵᱮᱜᱚᱨ ᱵᱷᱩᱸᱡᱟᱹᱣ ᱠᱟᱱᱟ ᱪᱮᱫ ᱞᱟᱹᱜᱤᱫ ᱚᱱᱟ ᱨᱮ ᱟᱵᱚᱵᱚᱱ ᱨᱟᱹᱥᱠᱟᱹᱭᱮᱫᱼᱟ ᱟᱵᱚᱣᱟᱜ ᱥᱚᱨᱤᱨ ᱦᱚᱸ ᱛᱟᱦᱮᱱ ᱠᱟᱱᱟ ᱟᱵᱚᱣᱟᱜ ᱵᱩᱫᱽᱫᱷᱤ ᱵᱤᱵᱮᱠ ᱦᱚᱸ ᱥᱟᱹᱦᱤᱜ ᱠᱟᱱᱟ ᱟᱨ ᱮᱱᱮᱡᱛᱮ ᱟᱵᱚ ᱢᱤᱫᱴᱤᱡ ᱥᱚᱝᱜᱚᱴᱷᱚᱱ ᱞᱮᱠᱟ ᱡᱟᱦᱟᱸ ᱛᱤᱱᱟᱹᱜ ᱜᱟᱛᱮ ᱢᱮᱱᱟᱜ ᱠᱚᱣᱟ ᱢᱤᱫᱛᱮ ᱵᱚᱱ ᱪᱟᱞᱟᱜ ᱠᱟᱱᱟ ᱡᱟᱦᱟᱸ ᱥᱮᱫ ᱜᱮ ᱮᱱᱮᱡ ᱞᱟᱹᱜᱤᱫ ᱟᱨ ᱦᱚᱸ ᱛᱮᱭᱟᱨᱚᱜ ᱠᱟᱱᱟ ᱟᱨᱦᱚᱸ ᱟᱹᱰᱤ ᱨᱟᱹᱥᱠᱟᱹ ᱢᱚᱡᱽ ᱜᱮᱵᱚᱱ ᱵᱩᱡᱷᱟᱹᱣᱮᱫᱼᱟ ᱮᱱᱮᱡ ᱛᱮ ᱟᱵᱚᱣᱟᱜ ᱡᱟᱦᱟᱸ ᱵᱚᱱ ᱛᱟᱦᱮᱱ ᱠᱟᱱᱟ ᱟᱨ ᱱᱚᱣᱟ ᱟᱹᱰᱤ ᱡᱟᱹᱨᱩᱨᱤ ᱦᱚᱸ ᱡᱟᱹᱨᱩᱨᱤ ᱜᱮᱭᱟ ᱪᱮᱫ ᱞᱟᱹᱜᱤᱫ ᱠᱤ ᱫᱚ ᱟᱵᱚ ᱞᱟᱹᱜᱤᱫ ᱢᱟᱱᱮ ᱥᱟᱨᱤᱨᱤᱠ ᱵᱤᱠᱟᱥ ᱦᱚᱸ ᱦᱩᱭᱩᱜᱼᱟ ᱟᱨ ᱢᱟᱱᱥᱤᱠ ᱵᱤᱠᱟᱥ ᱦᱚᱸ ᱦᱩᱭᱩᱜ ᱠᱟᱱᱟ ᱟᱨ ᱡᱟᱦᱟᱸᱭ ᱜᱤᱫᱽᱨᱟᱹ ᱠᱚ ᱵᱟᱠᱚ ᱮᱱᱮᱡ ᱠᱟᱱᱟ ᱠᱚ ᱩᱱᱠᱩ ᱟᱠᱚ ᱯᱚᱥᱤᱛᱚᱜ ᱠᱟᱱᱟ ᱠᱚ ᱢᱚᱛᱞᱚᱵᱽ ᱩᱱᱠᱩ ᱩᱱᱟᱹᱜ ᱠᱮᱴᱮᱡ ᱫᱚ ᱵᱟᱠᱚ ᱦᱟᱨᱟᱼᱵᱩᱨᱩᱜ ᱠᱟᱱᱟ ᱟᱨ ᱡᱟᱦᱟᱸᱭ ᱜᱤᱫᱽᱨᱟᱹ ᱥᱩᱨᱩᱠᱷᱚᱱ ᱮᱱᱮᱡ ᱠᱟᱱᱟᱭ ᱩᱱᱠᱩᱣᱟᱜ ᱥᱟᱹᱨᱤᱨ ᱦᱚᱸ ᱵᱮᱥ ᱜᱮ ᱛᱟᱦᱮᱱ ᱠᱟᱱᱟ ᱨᱮᱦᱚᱸ ᱠᱚ ᱦᱩᱭᱩᱜ ᱠᱟᱱᱟ ᱚᱱᱟ ᱛᱮᱜᱮ ᱟᱨ ᱱᱚᱣᱟ ᱴᱚᱞᱟᱼᱢᱚᱦᱞᱟ ᱨᱮᱦᱚᱸ ᱟᱵᱚ ᱥᱚᱢᱚᱭᱼᱥᱚᱢᱚᱭ ᱨᱮᱯᱮ ᱵᱚᱱ ᱛᱮᱭᱟᱨᱮᱫᱼᱟ ᱡᱟᱦᱟᱸ ᱞᱮᱠᱟ ᱮᱱᱮᱡ ᱪᱮ ᱮᱱᱮᱡ ᱚᱱᱟᱛᱮ ᱫᱚ ᱵᱚᱦᱩᱛ ᱡᱟᱹᱨᱩᱨᱤ ᱜᱮᱭᱟ